ᱟᱪᱪᱷᱟ ᱟᱵᱚ ᱟᱛᱳ ᱚᱲᱟᱜ ᱠᱚᱨᱮ ᱫᱚ ᱟᱭᱢᱟ ᱡᱤᱞ ᱡᱤᱭᱟᱹᱞᱤ ᱵᱚᱱ ᱟᱹᱥᱩᱞᱮᱫ ᱠᱚᱣᱟ ᱡᱤᱭᱟᱹᱞᱤ ᱠᱷᱚᱱ ᱫᱚ ᱟᱵᱚ ᱟᱭᱢᱟ ᱞᱮᱠᱟᱱ ᱜᱚᱲᱚᱥᱚᱯᱚᱦᱚᱫ ᱠᱚ ᱮᱢᱟ ᱵᱚᱱ ᱠᱟᱱᱟ ᱡᱮᱢᱚᱱ ᱰᱟᱝᱨᱟ ᱵᱚᱱ ᱟᱹᱥᱩᱞᱮᱫ ᱠᱚᱣᱟ ᱜᱟᱹᱭ ᱱᱩᱠᱩ ᱫᱚ ᱜᱟᱹᱭ ᱠᱚᱫᱚ ᱦᱚᱯᱚᱱ ᱠᱟᱛᱮᱫ ᱛᱚᱣᱟ ᱠᱚᱦᱚᱸ ᱵᱚᱱ ᱡᱚᱢᱟ ᱥᱮᱵᱚᱱ ᱵᱟᱡᱟᱨ ᱨᱮᱵᱚᱱ ᱟᱹᱠᱷᱨᱤᱧᱟ ᱯᱚᱭᱥᱟ ᱵᱚ ᱨᱳᱡᱽᱜᱟᱨᱟᱵᱚᱱᱟ ᱠᱚ ᱟᱨ ᱩᱱᱠᱩ ᱢᱮᱨᱚᱢ ᱠᱚᱦᱚᱸ ᱟᱹᱥᱩᱞᱮᱫ ᱠᱚᱣᱟᱵᱚᱱ ᱱᱩᱠᱩ ᱢᱮᱨᱚᱢ ᱦᱚᱸ ᱵᱚᱸᱜᱟᱼᱵᱩᱨᱩ ᱠᱚᱨᱮᱫ ᱠᱚ ᱟᱵᱚ ᱞᱟᱜᱟᱣᱮᱫ ᱠᱚᱣᱟ ᱵᱚᱱ ᱥᱮ ᱩᱱᱠᱩ ᱟᱹᱠᱷᱨᱤᱧ ᱠᱟᱛᱮᱫ ᱦᱚᱸ ᱯᱚᱭᱥᱟᱵᱚᱱ ᱟᱨᱡᱟᱣ ᱫᱟᱲᱮᱭᱟᱜᱼᱟ ᱟᱨ ᱥᱤᱢ ᱠᱚᱦᱚᱸ ᱱᱩᱠᱩᱵᱚᱱ ᱟᱹᱥᱩᱞᱮᱫ ᱠᱚᱣᱟ ᱱᱩᱠᱩ ᱦᱚᱸ ᱟᱵᱚᱣᱟᱜ ᱵᱤᱞᱤᱭ ᱫᱟᱠᱚ ᱵᱤᱞᱤ ᱟᱹᱠᱷᱨᱤᱧ ᱠᱟᱛᱮᱫ ᱦᱚᱸ ᱯᱚᱭᱥᱟᱵᱚᱱ ᱟᱨᱡᱟᱣ ᱟᱵᱚᱱ ᱠᱟᱱᱟ ᱠᱚ ᱥᱮ ᱵᱚᱸᱜᱟᱼᱵᱩᱨᱩ ᱠᱚᱨᱮᱫ ᱦᱚᱸᱵᱚᱱ ᱞᱟᱜᱟᱣ ᱫᱟᱲᱮᱭᱟᱠᱚ ᱠᱟᱱᱟ ᱥᱩᱠᱨᱤ ᱠᱚᱦᱚᱸ ᱚᱱᱠᱟᱜᱮ ᱱᱩᱠᱩ ᱦᱚᱸ ᱜᱚᱡ ᱠᱟᱛᱮᱫ ᱡᱤᱞ ᱠᱚᱵᱚᱱ ᱟᱹᱠᱷᱨᱤᱧ ᱮᱫᱟ ᱱᱩᱠᱩ ᱦᱚᱸ ᱟᱵᱚ ᱯᱚᱭᱥᱟ ᱠᱚ ᱟᱨᱡᱟᱣ ᱟᱵᱚᱱ ᱠᱟᱱᱟ ᱜᱮᱰᱮ ᱦᱚᱸ ᱚᱱᱠᱟᱜᱮ ᱵᱤᱞᱤᱭ ᱫᱟᱠᱚ ᱵᱤᱞᱤ ᱦᱚᱸ ᱵᱟᱡᱟᱨ ᱨᱮ ᱟᱹᱠᱷᱨᱤᱧ ᱠᱟᱛᱮᱫ ᱠᱟᱹᱣᱰᱤ ᱠᱚᱵᱚᱱ ᱨᱳᱡᱽᱜᱟᱨ ᱟᱵᱚᱱ ᱠᱟᱱᱟ ᱟᱨ ᱟᱵᱚ ᱚᱱᱠᱟᱱ ᱟᱭᱢᱟ ᱡᱤᱵᱽᱼᱡᱤᱭᱟᱹᱞᱤᱜᱮ ᱜᱚᱲᱚᱥᱚᱯᱚᱦᱚᱫ ᱠᱚ ᱮᱢᱟᱵᱚᱱ ᱠᱟᱱᱟ ᱟᱹᱛᱩ ᱚᱲᱟᱜ ᱨᱮ